ᱟᱫᱚ ᱱᱤᱛᱳᱜᱼᱢᱟ ᱱᱚᱣᱟ ᱫᱷᱚᱨᱚᱢ ᱞᱟᱹᱜᱤᱫᱼᱛᱮ ᱫᱷᱚᱨᱚᱢ ᱤᱭᱟᱹ ᱞᱟᱹᱜᱤᱫᱼᱛᱮ ᱩᱱᱠᱩ ᱠᱚᱢᱟ ᱡᱟᱦᱟᱸ ᱠᱚ ᱞᱟᱹᱭ ᱞᱮᱫᱟ ᱵᱟᱲᱟᱭ ᱞᱮᱫᱟ ᱠᱚ ᱩᱱᱠᱩ ᱦᱚᱲ ᱠᱚᱢᱟ ᱵᱟᱹᱱᱩᱜ ᱠᱚᱣᱟ ᱱᱤᱛᱳᱜᱼᱢᱟ ᱵᱤᱱᱛᱤ ᱠᱚ ᱠᱤ ᱵᱟᱝ ᱫᱷᱚᱨᱚᱢ ᱚᱠᱟ ᱞᱮᱠᱟᱛᱮᱵᱚᱱ ᱤᱭᱟᱹᱭᱟ ᱩᱱᱠᱩ ᱦᱚᱲ ᱠᱚᱢᱟ ᱵᱟᱹᱱᱩᱜ ᱠᱚᱣᱟ ᱚᱠᱟ ᱞᱮᱠᱟ ᱛᱮᱵᱚᱱ ᱥᱮᱵᱟᱭᱟ ᱚᱠᱟᱞᱮᱠᱟ ᱛᱮᱵᱚᱱ ᱤᱭᱟᱹᱭᱟ ᱱᱤᱛᱳᱜ ᱩᱱᱠᱩ ᱦᱚᱲ ᱠᱚᱢᱟ ᱵᱟᱹᱱᱩᱜ ᱠᱚᱣᱟ ᱟᱫᱚ ᱱᱤᱛᱳᱜ ᱫᱚ ᱱᱚᱝᱠᱟᱜᱮ ᱤᱭᱟᱹᱜ ᱠᱟᱱᱟ ᱵᱮᱵᱷᱟᱨᱚᱜ ᱠᱟᱱᱟ ᱢᱟᱱᱮ ᱱᱟᱥᱮᱱᱟᱜ ᱩᱭᱦᱟᱹᱨ ᱤᱭᱟᱹ ᱠᱟᱛᱮ ᱢᱟᱱᱮ ᱤᱭᱟᱹ ᱠᱟᱛᱮᱜᱮ ᱩᱱᱠᱩᱭᱟᱜ ᱧᱮᱞ ᱵᱟᱲᱟ ᱠᱟᱛᱮᱜᱮ ᱵᱮᱵᱷᱟᱨᱚᱜ ᱠᱟᱱᱟ ᱟᱨ ᱚᱠᱟ ᱞᱮᱠᱟᱛᱮ ᱱᱚᱣᱟ ᱮᱛᱚᱦᱚᱵ ᱟᱠᱟᱱᱟ ᱚᱠᱟ ᱞᱮᱠᱟᱛᱮ ᱫᱷᱚᱨᱚᱢ ᱤᱭᱟᱹ ᱞᱮᱠᱷᱟᱱ ᱫᱚ ᱤᱭᱟᱹᱜᱼᱟ ᱱᱟᱯᱟᱭᱚᱜᱼᱟ ᱚᱱᱟ ᱩᱱᱠᱩ ᱦᱚᱲ ᱠᱚᱢᱟ ᱱᱤᱛ ᱢᱟ ᱵᱟᱹᱪᱩᱜ ᱠᱚᱣᱟ ᱟᱫᱚ ᱱᱤᱛᱳᱜ ᱫᱚ ᱟᱞᱮ ᱚᱠᱚᱭᱵᱚᱱ ᱤᱭᱟᱹᱭᱟ ᱛᱚ ᱱᱚᱜᱼᱚ ᱱᱚᱝᱠᱟᱜᱮ ᱱᱟᱥᱮᱱᱟᱜ ᱜᱮ ᱩᱭᱦᱟᱹᱨ ᱧᱟᱢ ᱠᱟᱛᱮᱜᱮ ᱱᱚᱣᱟ ᱫᱷᱚᱨᱚᱢ ᱫᱚ ᱤᱭᱟᱹ ᱠᱟᱱ ᱥᱮᱵᱟᱜ ᱠᱟᱱᱟ ᱟᱨ ᱫᱷᱚᱨᱚᱢ ᱫᱚ ᱤᱭᱟᱹᱜ ᱠᱟᱱ ᱤᱭᱟᱹ ᱠᱟᱱᱟ ᱚᱱᱟ ᱫᱷᱚᱨᱚᱢ ᱫᱚ ᱵᱟᱭ ᱟᱫ ᱟᱠᱟᱱᱟ ᱟᱫ ᱟᱫ ᱠᱚᱫᱚ ᱵᱟᱭ ᱩᱱᱠᱩᱣᱟᱜ ᱦᱚᱨ ᱛᱮᱜᱮ ᱩᱱᱠᱩᱣᱟᱜ ᱰᱟᱦᱟᱨ ᱛᱮᱜᱮ ᱩᱱᱠᱩᱣᱟᱜ ᱤᱭᱟᱹ ᱛᱮᱜᱮ ᱵᱚᱱ ᱪᱟᱞᱟᱣ ᱟᱠᱟᱱᱟ ᱪᱟᱞᱟᱣ ᱫᱚ ᱟᱫᱚ ᱩᱱᱟᱹᱜ ᱤᱭᱟᱹ ᱫᱷᱟᱹᱨᱤᱡ ᱫᱚ ᱱᱟᱦᱟᱜ ᱚᱱᱟ ᱠᱟᱹᱦᱱᱤ ᱠᱚ ᱡᱮ ᱮᱛᱚᱦᱚᱵ ᱠᱟᱹᱦᱱᱤ ᱠᱚᱫᱚ ᱱᱟᱦᱟᱜ ᱞᱮᱠᱟᱱ ᱦᱚᱲ ᱠᱚᱛᱮ ᱜᱮ ᱵᱟᱹᱱᱩᱜ ᱠᱚᱣᱟ ᱱᱟᱦᱟᱜ